ᱢᱟᱲᱟᱝ ᱢᱟ ᱡᱟᱭᱜᱟ ᱡᱟᱭᱜᱟ ᱨᱮ ᱴᱮᱞᱤᱯᱷᱳᱱ ᱛᱟᱦᱮᱸ ᱞᱮᱱᱟ ᱱᱤᱛᱳᱜ ᱢᱟ ᱮᱱᱰᱨᱚᱭᱮᱰ ᱯᱷᱳᱱ ᱠᱚ ᱥᱟᱢᱥᱟᱝ ᱯᱷᱳᱱ ᱠᱚ ᱢᱟᱥ ᱮᱱᱰᱨᱚᱭᱮᱰ ᱯᱷᱳᱱ ᱥᱮ ᱟᱨ ᱡᱟᱦᱟᱸ ᱞᱮᱠᱟ ᱟᱭᱯᱷᱳᱱ ᱠᱚ ᱢᱟᱨᱟᱝ ᱢᱟᱨᱟᱝ ᱢᱳᱵᱟᱭᱤᱞ ᱠᱚ ᱞᱟᱹᱴᱩ ᱞᱟᱹᱴᱩ ᱡᱟᱦᱟᱸ ᱞᱮᱠᱟ ᱱᱳᱠᱤᱭᱟ ᱟᱭᱯᱷᱳᱱ ᱚᱱᱟ ᱠᱚ ᱡᱟᱦᱟᱸ ᱞᱮᱠᱟ ᱦᱩᱭᱩᱜᱼᱟ ᱠᱮᱢᱮᱨᱟ ᱠᱚ ᱢᱟᱲᱟᱝ ᱡᱟᱦᱟᱸ ᱞᱮᱠᱟ ᱥᱩᱵᱤᱫᱷᱟ ᱵᱟᱭ ᱛᱟᱦᱮᱱᱟ ᱱᱤᱛᱳᱜ ᱫᱚ ᱡᱟᱦᱟᱸᱞᱮᱠᱟ ᱡᱟᱦᱟᱸᱭ ᱯᱩᱭᱥᱟᱹ ᱞᱟᱹᱠᱛᱤᱜ ᱠᱟᱱᱟᱭ ᱚᱱᱞᱟᱭᱤᱱ ᱜᱩᱜᱳᱞ ᱯᱮ ᱭᱟ ᱯᱷᱳᱱ ᱯᱮ ᱯᱩᱭᱥᱟᱹᱢ ᱵᱷᱮᱡᱟ ᱟᱫᱮᱭᱟ ᱯᱷᱳᱴᱳ ᱦᱳᱣᱟᱴᱥᱮᱯ ᱨᱮᱢ ᱵᱷᱮᱡᱟ ᱟᱫᱮᱭᱟ ᱯᱷᱳᱴᱳ ᱠᱷᱤᱪᱚᱭᱮᱱᱟᱢ ᱥᱮᱞᱯᱷᱤᱜ ᱟᱢ ᱥᱮᱨᱮᱧ ᱟᱸᱡᱚᱢ ᱥᱟᱱᱟᱢ ᱠᱟᱱᱟ ᱡᱟᱦᱟᱸ ᱜᱮ ᱪᱮᱦᱨᱟ ᱪᱮᱦᱨᱟ ᱥᱮᱨᱮᱧ ᱟᱸᱡᱚᱢ ᱥᱟᱱᱟᱭᱮᱫ ᱤᱭᱩᱴᱩᱵᱽ ᱮᱢ ᱠᱷᱟᱹᱲᱚᱜᱼᱟ ᱤᱭᱩᱴᱩᱵᱽ ᱠᱷᱚᱱ ᱠᱷᱩᱞᱟᱹᱣ ᱠᱮᱢ ᱫᱟᱲᱮᱭᱟᱜ ᱥᱮ ᱪᱮᱦᱨᱟ ᱪᱮᱦᱨᱟ ᱥᱮᱨᱮᱧ ᱦᱤᱡᱩᱜᱼᱟ ᱚᱥᱠᱮᱵᱟ ᱫᱚ ᱟᱢ ᱮᱥᱴᱟᱜᱨᱟᱢ ᱡᱟᱦᱟᱱᱟᱜ ᱠᱚᱜᱮ ᱢᱟᱛᱞᱟᱵ ᱟᱹᱰᱤ ᱡᱤᱱᱤᱥ ᱚᱠᱟᱨᱮ ᱢᱮᱱᱟᱜ ᱢᱮᱭᱟ ᱢᱟᱲᱟᱝ ᱫᱚ ᱡᱚᱴᱟᱢ ᱯᱟᱱᱛᱮᱭᱟ ᱟᱨ ᱱᱤᱛᱳᱜ ᱫᱚ ᱯᱟᱱᱛᱮ ᱦᱚᱸ ᱵᱟᱭ ᱦᱩᱭᱩᱜᱼᱟ ᱡᱟᱦᱟᱸ ᱨᱮᱜᱮᱢ ᱯᱷᱳᱱ ᱠᱮᱫᱮᱭᱟ ᱮ ᱚᱠᱟᱨᱮ ᱢᱮᱱᱟᱜ ᱢᱮᱭᱟ ᱦᱤᱡᱩᱜ ᱢᱮᱥᱮ ᱚᱱᱠᱟ ᱦᱚᱸ ᱢᱮᱛᱟᱭᱟ ᱟᱫᱚ ᱚᱱᱠᱟᱛᱮᱢ ᱧᱟᱯᱟᱢᱚᱜᱼᱟ